ᱦᱮᱞᱳ ᱟᱹᱞᱤᱧ ᱱᱚᱰᱮ ᱟᱹᱭᱮᱫᱼᱟ ᱦᱚᱸ ᱦᱚᱸ ᱚᱱᱠᱟ ᱜᱟᱱᱚᱜᱼᱟ ᱜᱟᱱᱚᱜᱼᱟ ᱯᱷᱳᱴᱳ ᱯᱷᱳᱴᱳ ᱪᱮᱫ ᱞᱮᱠᱟ ᱥᱟᱭᱤᱡᱽ ᱚᱰᱚᱠ ᱦᱚᱪᱚᱭᱟ ᱯᱷᱳᱴᱳ ᱫᱚ ᱟᱪᱪᱷᱟ ᱦᱚᱸ ᱜᱟᱱᱚᱜᱼᱟ ᱪᱮᱫᱟᱜ ᱵᱟᱝ ᱦᱮᱸ ᱯᱩᱭᱥᱟᱹ ᱫᱚ ᱯᱷᱳᱴᱳ ᱯᱟᱥᱯᱳᱨᱴ ᱥᱟᱹᱭᱤᱡᱽ ᱛᱚ ᱚᱰᱚᱠ ᱞᱟᱹᱜᱤᱫ ᱫᱚ ᱛᱤᱨᱤᱥ ᱴᱟᱠᱟ ᱞᱟᱜᱟᱜᱼᱟ ᱟᱨ ᱡᱟᱦᱟᱸ ᱯᱷᱨᱮᱢ ᱨᱮᱵᱮᱱ ᱞᱟᱜᱟᱣ ᱦᱚᱪᱚᱭᱟ ᱚᱱᱟᱫᱚ ᱚᱱᱟ ᱦᱤᱥᱟᱹᱵ ᱡᱟᱦᱟᱸ ᱞᱮᱠᱟ ᱥᱟᱹᱭᱤᱡᱽ ᱟᱜ ᱵᱤᱱ ᱞᱟᱜᱟ ᱦᱚᱪᱚᱭᱟ ᱚᱱᱟ ᱦᱤᱥᱟᱹᱵ ᱚᱱᱠᱟ ᱞᱟᱜᱟᱜᱼᱟ ᱚᱱᱟ ᱫᱚ ᱦᱟᱸᱜ ᱦᱳᱭᱼᱚᱸᱭ ᱚᱱᱟ ᱟᱫᱚ ᱯᱷᱳᱴᱳ ᱫᱚ ᱟᱹᱵᱤᱱ ᱴᱷᱮᱡ ᱢᱮᱱᱟᱜ ᱟᱥᱮ ᱱᱚᱰᱮ ᱵᱤᱱ ᱯᱷᱳᱴᱳᱜ ᱢᱟᱱᱮ ᱡᱟᱦᱟᱸ ᱨᱮᱵᱤᱱ ᱛᱩᱞᱟᱹᱣ ᱦᱚᱪᱚᱭᱟ ᱫᱚ ᱦᱳᱭ ᱟᱪᱪᱷᱟ ᱚᱱᱠᱟ ᱢᱟ ᱱᱚᱰᱮ ᱦᱟᱸᱜ ᱫᱚᱢᱮ ᱵᱷᱤᱲ ᱜᱮ ᱛᱟᱦᱮᱱᱟ ᱥᱮ ᱢᱟᱲᱟᱝ ᱠᱷᱚᱱᱟᱜ ᱜᱮ ᱦᱟᱸᱜ ᱱᱚᱰᱮ ᱤᱭᱟᱹ ᱦᱩᱭᱩᱜᱼᱟ ᱜᱟᱯᱟ ᱢᱮᱭᱟᱝ ᱥᱮᱫ ᱨᱮᱦᱚᱸ ᱵᱤᱱ ᱜᱟᱱᱚᱜ ᱜᱮᱭᱟ ᱦᱮᱸ ᱟᱨ ᱵᱟᱝ ᱵᱟᱝ ᱩᱱ ᱡᱚᱠᱷᱚᱡ ᱵᱷᱤᱲ ᱵᱟᱝ ᱛᱟᱦᱮᱱᱟ ᱜᱟᱯᱟ ᱢᱮᱭᱟᱝ ᱦᱟᱸᱜ ᱢᱤᱫᱴᱤᱡ ᱚᱰᱟᱨ ᱢᱮᱱᱟᱜᱼᱟ ᱚᱱᱛᱮ ᱵᱩᱠᱤᱝ ᱢᱮᱱᱟᱜᱼᱟ ᱚᱱᱛᱮ ᱪᱟᱞᱟᱜ ᱟᱹᱞᱤᱧ ᱮᱱᱠᱷᱟᱡ ᱦᱟᱸᱜ ᱛᱟᱭᱚᱢ ᱥᱮᱫ ᱦᱤᱡᱩᱜ ᱵᱤᱱ ᱟᱹᱵᱤᱱ ᱦᱚᱸ ᱦᱤᱡᱩᱜ ᱵᱤᱱ ᱥᱮ ᱚᱱᱠᱟ ᱫᱚ ᱟᱹᱞᱤᱧ ᱢᱟ ᱫᱚᱠᱟᱱ ᱢᱟ ᱱᱚ ᱵᱟᱡᱮ ᱥᱮᱫ ᱛᱮᱞᱤᱧ ᱠᱷᱩᱞᱟᱹᱣᱟ ᱫᱚᱥᱴᱟ ᱥᱮᱫ ᱦᱤᱡᱩᱜ ᱵᱤᱱ ᱦᱚᱸ ᱦᱚᱸ ᱚᱱᱟ ᱦᱚᱸ ᱜᱟᱱᱚᱜᱼᱟ ᱟᱹᱵᱤᱱ ᱰᱚᱠᱳᱢᱮᱱᱴᱥ ᱞᱮᱢᱤᱱᱮᱥᱮᱱ ᱦᱚᱪᱚᱭᱟᱵᱤᱱ ᱚᱱᱞᱟᱭᱤᱱ ᱠᱚᱦᱚᱸ ᱜᱟᱱᱚᱜᱼᱟ ᱡᱷᱚᱛᱚ ᱨᱮᱱᱟᱜ ᱥᱩᱵᱤᱫᱷᱟ ᱦᱮᱱᱟᱜᱼᱟ ᱦᱳᱭ ᱟᱪᱪᱷᱟ ᱦᱚᱸ ᱦᱤᱡᱩᱜ ᱵᱤᱱ ᱛᱟᱦᱚᱞᱮ ᱦᱟᱸᱜ ᱜᱟᱯᱟ ᱫᱚ ᱥᱮᱜ ᱛᱟᱦᱚᱞᱮ ᱦᱮᱸ ᱟᱪᱪᱷᱟ ᱴᱷᱤᱠ ᱦᱚᱸ ᱦᱚᱸ ᱴᱷᱤᱠ ᱟᱨ ᱴᱷᱤᱠ ᱡᱚᱦᱟᱨ